ᱦᱮᱸ ᱟᱵᱚ ᱫᱚ ᱯᱚᱨᱚᱵᱽ ᱠᱚᱨᱮ ᱪᱮᱫ ᱠᱚᱵᱚᱱ ᱯᱤᱴᱷᱟᱹᱭᱟ ᱥᱩᱠᱨᱤ ᱡᱤᱞ ᱥᱤᱢ ᱡᱤᱞ ᱵᱷᱤᱰᱤ ᱡᱤᱞ ᱢᱮᱨᱚᱢ ᱡᱤᱞ ᱚᱱᱟ ᱠᱚᱵᱚᱱ ᱯᱤᱴᱷᱟᱹᱭᱟ ᱯᱟᱛᱲᱟᱨᱮ ᱟᱨ ᱤᱥᱤᱱ ᱞᱮᱱᱠᱷᱟᱱ ᱛᱟᱭᱚᱢ ᱫᱚ ᱡᱷᱚᱛᱚ ᱦᱚᱲᱜᱮ ᱠᱟᱹᱴᱤᱡ ᱠᱟᱹᱴᱤᱡ ᱫᱮᱞᱟ ᱵᱚᱱ ᱡᱚᱢ ᱦᱟᱹᱴᱤᱧ ᱞᱮᱜᱮ ᱱᱚᱣᱟ ᱜᱮ ᱡᱟᱦᱟᱸ ᱜᱮᱵᱚᱱ ᱠᱩᱲᱟᱹᱣ ᱠᱟᱜᱼᱟ ᱵᱟᱨᱟ ᱵᱟᱹᱨᱤ ᱫᱤᱱᱨᱮ ᱡᱚᱢᱟᱵᱚᱱ ᱧᱩᱭᱟᱵᱚᱱ ᱟᱨ ᱡᱚᱢ ᱧᱩ ᱠᱟᱛᱮᱫ ᱟᱵᱚ ᱫᱚ ᱵᱟᱵᱚᱱ ᱠᱟᱹᱭᱡᱟᱹᱜᱼᱟ ᱵᱟᱵᱚᱱ ᱠᱷᱟᱹᱯᱟᱹᱨᱤᱜᱼᱟ